ᱥᱮᱪᱮᱫ ᱫᱚ ᱞᱟᱠᱪᱟᱨ ᱪᱮᱛᱟᱱ ᱨᱮ ᱟᱹᱰᱤ ᱨᱚᱠᱚᱢᱟᱜ ᱮᱥᱮᱨᱮ ᱮᱢ ᱟᱠᱟᱫᱟ ᱡᱮ ᱞᱮᱠᱟ ᱫᱚ ᱦᱩᱭᱩᱜ ᱠᱟᱱᱟ ᱥᱩᱫᱩ ᱚᱨᱚᱜ ᱯᱟᱲᱦᱟᱣ ᱥᱟᱶ ᱥᱟᱶ ᱛᱮ ᱟᱹᱰᱤ ᱟᱹᱰᱤ ᱨᱚᱠᱚᱢᱟᱜ ᱡᱮᱢᱚᱱ ᱥᱮᱪᱮᱫ ᱟᱠᱟᱱ ᱛᱮᱵᱚᱱ ᱛᱮᱦᱮᱧ ᱟᱵᱚᱣᱟᱜ ᱞᱟᱠᱪᱟᱨ ᱟᱹᱨᱤ ᱪᱟᱹᱞᱤ ᱫᱷᱚᱨᱚᱢ ᱥᱟᱱᱟᱢᱟᱜ ᱵᱚᱱ ᱥᱟᱵ ᱫᱚᱦᱚ ᱫᱟᱲᱮᱠᱟᱣᱫᱟ ᱟᱨ ᱟᱵᱚ ᱵᱚᱱ ᱥᱮᱪᱮᱫ ᱟᱠᱟᱱ ᱛᱮ ᱛᱮᱦᱮᱧ ᱟᱵᱚ ᱡᱷᱚᱛᱚ ᱢᱮᱫ ᱢᱩᱠᱷᱟᱹᱱ ᱢᱮᱫ ᱵᱩᱥᱟᱹᱲ ᱟᱠᱟᱱᱟ ᱥᱮᱪᱮᱫ ᱠᱷᱟᱹᱛᱤᱨ ᱛᱮ ᱟᱨ ᱚᱱᱟ ᱛᱮᱜᱮ ᱟᱵᱚ ᱛᱮᱦᱮᱧ ᱟᱵᱚᱣᱟᱜ ᱞᱟᱠᱪᱟᱨ ᱟᱨᱦᱚ ᱡᱤᱭᱟᱹᱲ ᱫᱚᱦᱚᱭ ᱨᱮᱱᱟᱜ ᱵᱚᱱ ᱠᱩᱨᱩᱢᱩᱭᱮᱫᱟ ᱡᱟᱦᱟᱸ ᱛᱮᱫᱚ ᱟᱵᱚ ᱨᱮᱱ ᱯᱚᱯᱚᱝᱲᱟ ᱠᱚ ᱦᱟᱯᱮᱱ ᱫᱤᱱ ᱨᱮᱦᱚᱸ ᱱᱚᱣᱟ ᱟᱵᱚᱣᱟᱜ ᱞᱟᱠᱪᱟᱨ ᱟᱞᱚ ᱠᱚ ᱦᱤᱲᱤᱧ ᱢᱟ ᱚᱱᱟ ᱛᱮ ᱥᱮᱪᱮᱫ ᱫᱚ ᱡᱚᱛᱷᱟᱛ ᱥᱮᱪᱮᱫ ᱫᱚᱨᱠᱟᱨ ᱢᱟᱸᱦᱟᱸ ᱥᱮᱪᱮᱫ ᱛᱮᱫᱚ ᱞᱟᱭ ᱞᱟᱠᱪᱟᱨ ᱟᱹᱨᱤ ᱪᱟᱹᱞᱤ ᱫᱷᱚᱨᱚᱢ ᱠᱚᱨᱚᱢ ᱥᱟᱱᱟᱢᱟᱜ ᱮ ᱥᱟᱵ ᱫᱚᱦᱚᱭᱟ ᱡᱮᱞᱮᱠᱟ ᱵᱤᱱᱛᱤ ᱵᱟᱠᱷᱮᱬ ᱠᱩᱫᱩᱢ ᱠᱟᱹᱦᱱᱤ ᱢᱮᱱ ᱠᱟᱛᱷᱟ ᱵᱮᱱᱛᱟ ᱠᱟᱛᱷᱟ ᱤᱱᱟᱹ ᱥᱟᱶᱛᱮ ᱜᱤᱫᱽᱨᱟᱹ ᱵᱟᱹᱣᱞᱤ ᱥᱟᱶ ᱛᱮ ᱯᱚᱨᱚᱵ ᱯᱩᱱᱟᱹᱭ ᱨᱮᱱᱟᱜ ᱥᱟᱱᱟᱢ ᱨᱚᱠᱚᱢᱟᱜ ᱱᱮᱭᱟᱣ ᱱᱮᱣᱟ ᱪᱟᱨ ᱠᱚ ᱟᱵᱚ ᱱᱚᱣᱟ ᱥᱮᱪᱮᱫ ᱛᱟᱞᱟ ᱛᱮᱜᱮ ᱱᱤᱛᱚᱜ ᱟᱨᱚ ᱱᱟᱯᱟᱭ ᱴᱷᱤᱠ ᱵᱩᱡᱷᱟᱹᱣ ᱧᱟᱢ ᱫᱟᱲᱮᱭᱟᱜ ᱠᱟᱱᱟ ᱥᱮ ᱵᱚᱱ ᱵᱩᱡᱽ ᱮᱫᱼᱟ ᱟᱨ ᱚᱱᱟ ᱵᱩᱡᱽ ᱠᱟᱛᱮ ᱜᱮ ᱟᱵᱚ ᱛᱮᱦᱮᱧ ᱱᱚᱣᱟ ᱞᱟᱠᱪᱟᱨ ᱥᱮᱪᱮᱫ ᱨᱮᱱᱟᱜ ᱮᱥᱮᱨ ᱫᱚ ᱟᱹᱰᱤ ᱟᱭᱢᱟ ᱢᱮᱱᱟᱜᱼᱟ ᱢᱮᱱ ᱛᱮᱵᱚᱱ ᱢᱮᱱ ᱫᱟᱲᱮᱭᱟᱜ